ᱴᱚᱴᱷᱟ ᱨᱮ ᱥᱮ ᱯᱚᱱᱚᱛ ᱨᱮ ᱠᱷᱤᱞᱟᱹᱰᱤᱭᱟᱹ ᱠᱚ ᱠᱷᱤᱞᱟᱹᱰ ᱥᱚᱢᱚᱭ ᱠᱚ ᱵᱷᱤᱱᱫᱟᱹᱲ ᱥᱮ ᱵᱟᱡᱟᱣ ᱞᱮᱱ ᱠᱷᱟᱱ ᱩᱱᱠᱩᱭᱟᱜ ᱪᱤᱠᱤᱛᱥᱟ ᱨᱮᱱᱟᱜ ᱵᱮᱵᱚᱥᱛᱟ ᱢᱤᱱᱟᱜᱼᱟ ᱡᱟᱦᱟᱸ ᱠᱞᱟᱵ ᱨᱮᱠᱩ ᱠᱷᱤᱞᱟᱹᱰᱟ ᱚᱱᱟ ᱠᱞᱟᱵ ᱠᱷᱚᱱ ᱦᱚ ᱪᱤᱠᱤᱛᱥᱟ ᱵᱮᱵᱚᱥᱛᱟ ᱛᱮᱦᱮᱱᱟ ᱟᱨ ᱡᱟᱦᱟᱸᱨᱮ ᱠᱷᱤᱞᱟᱹᱰ ᱠᱚ ᱪᱟᱞᱟᱜᱼᱟ ᱚᱸᱰᱮ ᱦᱚᱸ ᱪᱤᱠᱤᱛᱥᱟ ᱨᱮᱱᱟᱜ ᱵᱮᱵᱚᱥᱛᱟ ᱵᱷᱟᱹᱜᱤ ᱜᱤ ᱢᱮᱱᱟᱜᱼᱟ ᱟᱹᱰᱤ ᱱᱟᱯᱟᱭ ᱜᱤᱭᱟ ᱪᱤᱠᱤᱛᱥᱟ ᱨᱮᱱᱟᱜ ᱵᱮᱵᱚᱥᱛᱟ ᱫᱚ ᱮᱠᱷᱚᱱ ᱫᱚ ᱵᱷᱟᱹᱜᱤ ᱜᱮ ᱦᱮᱱᱟᱜᱼᱟ